ᱤᱧ ᱢᱤᱫᱴᱟᱝ ᱰᱟᱭᱱᱤᱝ ᱴᱮᱵᱤᱞ ᱤᱧ ᱦᱟᱛᱟᱣ ᱠᱟᱫᱟ ᱛᱚ ᱚᱻ ᱟᱭᱢᱟ ᱫᱤᱱᱤᱧ ᱵᱮᱵᱚᱦᱟᱨ ᱠᱮᱫᱟ ᱟᱨ ᱫᱟᱢᱮᱨ ᱛᱩᱞᱚᱱᱟᱭ ᱡᱤᱱᱤᱥ ᱟᱹᱰᱤ ᱵᱷᱟᱹᱜᱤᱧ ᱧᱟᱢ ᱠᱮᱫᱟ ᱡᱟᱦᱟᱸ ᱫᱩᱨᱜᱟᱯᱩᱨ ᱵᱟᱡᱟᱨ ᱠᱷᱚᱱᱤᱧ ᱦᱟᱛᱟᱣ ᱟᱹᱜᱩ ᱞᱮᱫᱟ ᱛᱚ ᱟᱹᱰᱤ ᱱᱟᱯᱟᱭ ᱜᱮ ᱟᱹᱰᱤ ᱥᱟᱨᱦᱟᱣ